ᱱᱟᱦᱟᱜ ᱫᱚ ᱱᱮᱛᱟᱨ ᱵᱟᱹᱫ ᱠᱚᱨᱮ ᱦᱩᱲᱩ ᱦᱩᱲᱩ ᱥᱟᱨ ᱵᱟᱠᱷᱟᱱ ᱫᱚ ᱵᱟᱝ ᱦᱩᱭᱩᱜ ᱠᱟᱱᱟ ᱥᱟᱨ ᱵᱚ ᱞᱟᱜᱟᱣᱟ ᱤᱭᱩᱨᱤᱭᱟᱹ ᱥᱟᱨ ᱜᱚᱨᱢᱚᱨ ᱥᱟᱨ ᱢᱟᱱᱮ ᱦᱩᱲᱩ ᱛᱚᱞᱟ ᱡᱚᱠᱷᱚᱱᱮᱢ ᱛᱚᱞᱟᱭᱮᱜᱼᱟ ᱩᱱ ᱡᱚᱠᱷᱚᱱ ᱠᱷᱚᱱᱮᱢ ᱞᱟᱜᱟᱣᱮᱜᱼᱟ ᱥᱟᱨ ᱟᱨ ᱚᱱᱟ ᱦᱩᱲᱩ ᱚᱢᱚᱱ ᱮᱱᱟ ᱩᱱ ᱡᱚᱠᱷᱚᱱ ᱦᱚᱸ ᱛᱚᱞᱟ ᱦᱟᱨᱟᱜ ᱞᱟᱹᱜᱤᱫ ᱥᱟᱨ ᱵᱚᱱ ᱞᱟᱜᱟᱣ ᱮᱫᱟ ᱟᱨ ᱡᱚᱠᱷᱚᱱ ᱟᱨᱦᱚᱸ ᱚᱱᱟᱢ ᱨᱚᱦᱚᱭᱟᱢ ᱩᱱ ᱡᱚᱠᱷᱚᱱ ᱟᱨᱦᱚᱸ ᱥᱟᱨᱮᱢ ᱞᱟᱜᱟᱣᱟᱜ ᱠᱟᱱᱟ ᱢᱟᱱᱮ ᱥᱟᱨ ᱜᱮ ᱥᱟᱨ ᱜᱮ ᱥᱟᱨ ᱥᱟᱨ ᱛᱮᱜᱮ ᱱᱮᱛᱟᱨ ᱫᱚ ᱦᱩᱲᱩ ᱦᱩᱭᱩᱜ ᱠᱟᱱᱟ ᱥᱟᱨ ᱛᱮᱜᱮ ᱛᱟᱵᱚ ᱚᱱᱟ ᱥᱟᱨ ᱦᱩᱲᱩ ᱡᱚᱢ ᱛᱮᱜᱮ ᱦᱚᱲᱢᱚ ᱠᱚᱦᱚᱸ ᱥᱮᱫᱟᱭ ᱦᱚᱲ ᱞᱮᱠᱟ ᱫᱚ ᱵᱟᱝ ᱵᱚᱱ ᱛᱤᱥᱴᱟᱹᱣ ᱫᱟᱲᱮᱭᱟᱜ ᱠᱟᱱᱟ ᱡᱮ ᱩᱱᱟᱹᱜ ᱥᱮᱫᱟᱭ ᱦᱚᱲ ᱞᱮᱠᱟ ᱫᱚ ᱢᱟᱱᱮ ᱵᱟᱵᱚᱱ ᱵᱟᱧᱪᱟᱣ ᱫᱟᱲᱮᱭᱟᱜ ᱠᱟᱱᱟ ᱩᱱᱟᱹᱜ ᱫᱤᱱ ᱫᱷᱟᱹᱵᱤᱡ ᱫᱚ ᱥᱮᱫᱟᱭ ᱢᱟᱲᱟᱝ ᱛᱟᱦᱮᱱ ᱫᱚ ᱥᱮᱫᱟᱭ ᱦᱟᱲᱟᱢ ᱦᱚᱲ ᱠᱚᱫᱚ ᱱᱚᱝᱠᱟ ᱵᱟᱹᱫ ᱠᱚᱨᱮ ᱱᱤᱛᱳᱜ ᱡᱟᱦᱟᱸ ᱞᱮᱠᱟ ᱥᱟᱨ ᱵᱚᱱ ᱞᱟᱜᱟᱣᱮᱫ ᱛᱟᱦᱮᱱ ᱩᱱ ᱡᱚᱠᱷᱚᱱ ᱫᱚ ᱚᱱᱟ ᱥᱟᱨ ᱠᱚᱦᱚᱸ ᱵᱟᱝ ᱚᱰᱚᱠ ᱞᱮᱱ ᱛᱟᱦᱮᱱ ᱥᱮᱫᱟᱭ ᱫᱚ ᱰᱟᱹᱝᱨᱤ ᱜᱩᱨᱤᱡ ᱢᱮᱨᱚᱢ ᱜᱩᱨᱤᱡ ᱚᱱᱟ ᱛᱮᱜᱮ ᱦᱩᱲᱩ ᱦᱩᱭᱩᱜ ᱠᱟᱱ ᱛᱟᱦᱮᱱ ᱟᱨ ᱯᱷᱚᱞ ᱯᱟᱠᱚᱲ ᱨᱮᱦᱚᱸ ᱥᱮᱫᱟᱭ ᱫᱚ ᱨᱟᱱ ᱠᱚᱦᱚᱸ ᱵᱟᱠᱚ ᱞᱟᱜᱟᱣᱮᱫ ᱛᱟᱦᱮᱱ ᱱᱮᱛᱟᱨ ᱢᱟ ᱡᱟᱦᱟᱱᱟᱜ ᱩᱞ ᱠᱚᱨᱮ ᱦᱚᱸ ᱤᱧᱡᱮᱠᱥᱚᱱ ᱠᱚ ᱞᱟᱜᱟᱣ ᱮᱫ ᱵᱤᱞᱟᱹᱛᱤ ᱵᱚᱸᱜᱟᱭ ᱠᱚᱨᱮ ᱦᱚᱸ ᱤᱧᱡᱮᱠᱥᱚᱱ ᱠᱚ ᱞᱟᱜᱟᱣ ᱮᱫ ᱚᱱᱟ ᱤᱭᱟᱹ ᱛᱮᱜᱮ ᱱᱮᱛᱟᱨ ᱫᱚ ᱩᱱᱟᱹᱜ ᱢᱟᱲᱟᱝ ᱦᱚᱲ ᱞᱮᱠᱟ ᱫᱚ ᱵᱟᱵᱚ ᱵᱟᱧᱪᱟᱣ ᱫᱟᱲᱮᱭᱟᱜ ᱠᱟᱱᱟ ᱩᱱᱟᱹᱜ ᱫᱤᱱ ᱫᱷᱟᱹᱵᱤᱡ ᱵᱟᱵᱚ ᱛᱟᱦᱮᱱ ᱠᱟᱱᱟ ᱦᱚᱲ ᱟᱨ ᱚᱱᱠᱟ ᱥᱮᱫᱟᱭ ᱦᱚᱲ ᱞᱮᱠᱟ ᱫᱚ ᱥᱮᱫᱟᱭ ᱫᱚ ᱢᱟᱱᱮ ᱩᱱᱠᱩ ᱫᱚ ᱥᱟᱨ ᱚᱝᱥᱚ ᱜᱮ ᱵᱟᱠᱚ ᱡᱚᱢ ᱛᱤᱭᱳᱜ ᱟᱠᱟᱫᱼᱟ ᱥᱮᱫᱟᱭ ᱫᱚ ᱜᱩᱨᱤᱡ ᱠᱷᱚᱛ ᱢᱮᱨᱚᱢ ᱤᱡ ᱠᱷᱚᱛ ᱚᱱᱟ ᱠᱚᱜᱮ ᱠᱚ ᱮᱨ ᱛᱟᱦᱮᱱ ᱵᱟᱹᱫ ᱠᱚᱨᱮ ᱫᱚ ᱟᱨ ᱩᱱᱠᱩ ᱯᱷᱚᱞ ᱯᱟᱠᱚᱲ ᱦᱚᱸᱠᱚ ᱡᱚᱢ ᱛᱟᱦᱮᱱ ᱜᱮ ᱩᱱ ᱡᱚᱠᱷᱚᱱ ᱫᱚ ᱪᱮᱫ ᱨᱟᱱ ᱜᱮ ᱵᱟᱝ ᱚᱰᱚᱠ ᱞᱮᱱ ᱛᱟᱦᱮᱱ ᱱᱮᱛᱟᱨ ᱫᱚ ᱟᱹᱰᱤ ᱜᱟᱱ ᱟᱹᱨᱩ ᱯᱷᱮᱨᱟᱣ ᱮᱱᱟ ᱱᱮᱛᱟᱨ ᱫᱚ ᱡᱚᱛᱚᱣᱟᱜ ᱨᱮᱜᱮ ᱥᱟᱨ ᱞᱟᱜᱟᱣᱚᱜ ᱠᱟᱱᱟ ᱱᱚᱜᱼᱚᱭ ᱵᱮᱸᱜᱟᱲ ᱢᱟᱨᱟᱝ ᱚᱜ ᱞᱟᱹᱜᱤᱫ ᱛᱮ ᱚᱱᱟ ᱵᱟᱠᱷᱨᱟ ᱛᱮᱦᱚᱸ ᱤᱧᱡᱮᱠᱥᱚᱱ ᱠᱚ ᱞᱟᱜᱟᱣᱮᱫ ᱛᱮ ᱚᱱᱟ ᱠᱚ ᱢᱟᱨᱟᱝ ᱦᱚᱪᱚᱭᱮᱫᱼᱟ ᱟᱨ ᱡᱟᱦᱟᱱᱟᱜ ᱠᱚᱨᱮ ᱛᱤᱡᱩ ᱠᱚ ᱟᱞᱚ ᱠᱚ ᱛᱤᱡᱩᱭ ᱢᱟ ᱠᱷᱟᱹᱛᱤᱨ ᱨᱟᱱ ᱵᱚ ᱮᱥᱯᱨᱮᱭᱟᱜ ᱠᱟᱱᱟ ᱚᱱᱟ ᱮᱥᱯᱨᱮ ᱠᱟᱛᱮ ᱦᱚᱸ ᱚᱱᱟ ᱦᱚᱸ ᱵᱤᱥᱟᱠᱛᱚ ᱚᱝᱥᱚᱝ ᱚᱸᱰᱮ ᱛᱟᱦᱮᱱ ᱜᱮᱭᱟ ᱚᱱᱟ ᱡᱚᱢ ᱠᱟᱛᱮᱫ ᱦᱚᱸ ᱟᱵᱚ ᱦᱚᱲ ᱰᱷᱮᱨ ᱫᱤᱱ ᱫᱚ ᱵᱟᱵᱚ ᱵᱟᱧᱪᱟᱜ ᱠᱟᱱᱟ ᱟᱹᱰᱤ ᱞᱟᱜᱮ ᱵᱚ ᱫᱩᱨᱵᱚᱞᱚᱜ ᱠᱟᱱᱟ ᱚᱱᱟᱛᱤᱧ ᱢᱮᱱᱟ ᱱᱮᱛᱟᱨ ᱥᱟᱨ ᱚᱰᱚᱠᱮᱱ ᱠᱷᱟᱹᱛᱤᱨ ᱛᱮ ᱡᱚᱛᱚᱣᱟᱜ ᱨᱮᱜᱮ ᱥᱟᱨ ᱵᱚᱱ ᱞᱟᱜᱟᱣᱮᱫᱼᱟ ᱦᱩᱲᱩ ᱠᱚᱨᱮ ᱦᱚᱸ ᱥᱟᱨ ᱵᱚᱱ ᱞᱟᱜᱟᱣᱮᱫᱼᱟ ᱟᱨ ᱵᱟᱝ ᱡᱟᱦᱟᱱᱟᱜ ᱟᱲᱟᱜ ᱥᱟᱠᱟᱢ ᱠᱚᱨᱮ ᱦᱚᱸ ᱱᱮᱛᱟᱨ ᱥᱟᱨ ᱵᱟᱠᱷᱟᱱ ᱵᱟᱭ ᱦᱩᱭᱩᱜ ᱠᱟᱱᱟ ᱚᱱᱮ ᱚᱱᱟ ᱜᱮ ᱥᱮᱫᱟᱭ ᱫᱚ ᱡᱚᱛᱚᱣᱟᱜ ᱨᱮᱜᱮ ᱜᱩᱨᱤᱡ ᱠᱷᱚᱛ ᱵᱚᱱ ᱞᱟᱜᱟᱣ ᱛᱟᱦᱮᱱ ᱟᱨ ᱵᱟᱝ ᱵᱩᱥᱩᱵ ᱵᱩᱥᱩᱵ ᱜᱩᱰᱟᱹ ᱠᱚ ᱵᱟᱠᱷᱟᱱ ᱵᱩᱥᱩᱵ ᱥᱮᱭᱟ ᱚᱱᱟ ᱠᱚ ᱞᱟᱜᱟᱣ ᱛᱟᱦᱮᱱ ᱱᱮᱛᱟᱨ ᱫᱚ ᱚᱱᱟᱠᱚ ᱢᱟᱵᱚᱱ ᱰᱟᱹᱝᱨᱤ ᱠᱚᱦᱚᱸ ᱵᱚ ᱢᱩᱪᱟᱹᱫ ᱠᱮᱫ ᱠᱚᱣᱟ ᱟᱨ ᱵᱟᱝ ᱜᱩᱨᱤᱡ ᱚᱠᱟ ᱠᱷᱚᱱ ᱵᱚᱱ ᱧᱟᱢᱟ ᱱᱮᱛᱟᱨ ᱢᱟ ᱡᱚᱛᱚ ᱥᱤ ᱦᱚᱸ ᱰᱟᱹᱝᱨᱤ ᱠᱚᱛᱮ ᱢᱟ ᱵᱟᱠᱚ ᱥᱤᱣᱳᱜ ᱠᱟᱱᱟ ᱱᱮᱛᱟᱨ ᱢᱟ ᱚᱰᱚᱠ ᱮᱱᱟ ᱯᱟᱣᱟᱨ ᱴᱤᱞᱟᱨ ᱟᱨᱵᱟᱝ ᱴᱨᱟᱠᱴᱚᱨ ᱚᱱᱟ ᱛᱮᱵᱚ ᱥᱤ ᱦᱚᱸᱵᱚ ᱥᱤᱭᱳᱜ ᱠᱟᱱᱟ ᱚᱱᱟᱛᱮ ᱱᱮᱛᱟᱨ ᱫᱚ ᱟᱹᱰᱤ ᱡᱳᱨ ᱜᱮ ᱱᱚᱣᱟ ᱟᱹᱨᱩ ᱯᱷᱮᱨᱟᱣ ᱟᱠᱟᱱᱟ ᱡᱩᱜᱽ ᱫᱚ ᱡᱩᱜᱽ ᱥᱟᱶᱛᱮ ᱦᱚᱲ ᱠᱚᱦᱚᱸ ᱵᱚᱱ ᱟᱹᱨᱩ ᱯᱷᱮᱨᱟᱣ ᱟᱠᱟᱱᱟ ᱡᱚᱛᱚᱣᱟᱜ ᱥᱟᱨ ᱡᱤᱱᱤᱥ ᱡᱚᱢ ᱛᱮ ᱡᱤᱵᱚᱱ ᱛᱟᱵᱚ ᱵᱚ ᱱᱚᱥᱴᱚᱭᱮᱜᱼᱟ